ᱩᱱᱢᱟᱨᱟᱝ ᱫᱤᱥᱚᱢ ᱫᱚ ᱫᱟᱬᱟᱱᱦᱚᱸ ᱵᱟᱝ ᱥᱚᱦᱚᱡᱟ ᱫᱟᱬᱟᱱ ᱠᱷᱟᱱᱮᱢ ᱠᱟᱹᱣᱰᱤᱠᱚ ᱫᱚᱨᱠᱟᱨᱚᱜᱼᱟ ᱛᱚ ᱡᱟᱦᱟᱸ ᱛᱤᱱᱟᱹᱜ ᱡᱟᱭᱜᱟᱧ ᱧᱮᱞᱟᱠᱟᱜᱼᱟ

ᱦᱚᱧ ᱧᱮᱞ ᱦᱚᱪᱚ ᱫᱟᱲᱮᱭᱟᱢᱟ ᱛᱚ ᱡᱟᱦᱟᱸ ᱛᱤᱱᱟᱹᱜ ᱚᱱᱠᱟᱢᱟ ᱵᱟᱹᱧ ᱥᱮᱱᱵᱟᱲᱟ ᱦᱟᱠᱟᱱᱟ

ᱚᱱᱟ ᱵᱟᱦᱨᱮ ᱥᱴᱮᱴ ᱨᱮᱱᱟᱜ ᱤᱧ ᱪᱟᱞᱟᱣ ᱞᱤᱱᱟᱹᱧ ᱚᱱᱟᱦᱚᱸ ᱞᱩᱜᱩ ᱵᱩᱨᱩ ᱵᱚᱸᱜᱟ ᱵᱳᱨᱳ ᱡᱟᱭᱜᱟ ᱠᱟᱱᱟ ᱚᱱᱟᱫᱚ ᱤᱱᱟᱹ ᱡᱟᱭᱜᱟ ᱫᱚᱧ ᱧᱮᱞ ᱟᱠᱟᱜᱼᱟ ᱵᱷᱟᱹᱜᱤ ᱴᱷᱤᱠᱤᱧ ᱧᱮᱞ ᱠᱟᱜᱼᱟ ᱵᱷᱟᱹᱜᱤ ᱴᱷᱤᱠᱤᱧ ᱞᱟᱹᱭ ᱫᱟᱲᱮᱭᱟᱜᱼᱟ

ᱥᱤᱛᱟᱹᱱᱟᱞᱟ ᱵᱟᱝ ᱞᱩᱜᱩ ᱵᱩᱨᱩ ᱚᱱᱟ ᱠᱤᱱ ᱡᱟᱭᱜᱟ ᱫᱩᱧ ᱥᱮᱱᱟᱠᱟᱱᱟᱹᱧ ᱧᱮᱞ ᱟᱹᱜᱩ

ᱟᱨ ᱩᱱᱢᱟᱨᱟᱝ ᱫᱤᱥᱚᱢ ᱫᱟᱬᱟᱱ ᱦᱚᱸ ᱵᱟᱝ ᱥᱚᱦᱚᱡᱟ ᱟᱨ ᱚᱱᱠᱟ ᱵᱚᱸᱜᱟ ᱵᱳᱨᱳ ᱡᱟᱭᱜᱟ ᱢᱟ ᱵᱟᱹᱧ ᱥᱮᱱ ᱠᱟᱱᱟ ᱵᱟᱹᱧ ᱧᱮᱞ ᱠᱟᱜᱼᱟ ᱟᱨ ᱡᱟᱦᱟᱛᱤᱱᱟᱹᱜ ᱵᱟᱡᱟᱨ ᱡᱟᱭᱜᱟ ᱠᱚᱫᱚᱧ ᱥᱮᱱᱟᱠᱟᱱ ᱜᱮᱭᱟ ᱜᱚᱴᱟ ᱵᱟᱡᱟᱨᱜᱮ ᱛᱚ ᱱᱚᱝᱠᱟᱱ

ᱧᱮᱞ ᱟᱠᱟᱜᱼᱟ ᱵᱟᱰᱟᱭᱟᱹᱧ ᱥᱮᱱ ᱥᱩᱨ ᱞᱤᱱᱟᱹᱧ

ᱛᱚ ᱱᱮᱜ ᱮ ᱱᱤᱭᱟᱹ ᱡᱟᱭᱜᱟᱨᱮ ᱢᱮᱱᱟᱜᱼᱟ ᱢᱮᱱᱛᱮ ᱛᱚ ᱤᱱᱟᱹᱦᱤᱞᱳᱜ ᱴᱟᱭᱤᱢ ᱠᱚ ᱵᱟᱝ ᱠᱩᱲᱟᱹᱣᱞᱮᱱ ᱠᱷᱟᱹᱛᱤᱨ ᱛᱮ ᱵᱟᱞᱮ ᱥᱮᱴᱮᱨ ᱫᱟᱲᱮᱨᱭᱟᱫᱟ ᱚᱱᱟ ᱡᱟᱭᱜᱟᱫᱚ ᱡᱟᱣ ᱩᱰᱤ ᱱᱟᱯᱟᱭ ᱡᱟᱭᱜᱟ ᱠᱚᱱᱟ

ᱧᱮᱞ ᱟᱹᱜᱩ ᱠᱟᱛᱮᱧ ᱵᱟᱰᱟᱭ ᱠᱮᱜᱼᱟ ᱱᱚᱣᱟ ᱡᱟᱭᱜᱟ ᱫᱚ